ᱦᱮᱞᱳ ᱦᱮᱸ ᱟᱹᱞᱤᱧ ᱫᱚᱞᱤᱧ ᱞᱟᱹᱭᱫᱟ ᱥᱚᱢᱟᱡᱽ ᱥᱮᱵᱤ ᱠᱟᱱᱟᱞᱤᱧ ᱟᱹᱞᱤᱧ ᱫᱚ ᱚᱱᱟ ᱟᱹᱞᱤᱧ ᱵᱟᱰᱟᱭ ᱥᱟᱱᱟᱭᱮᱫ ᱞᱤᱧᱟ ᱢᱟᱱᱮ ᱤᱥᱤᱱ ᱵᱟᱥᱟᱝ ᱟᱯᱮᱭᱟᱜ ᱤᱭᱟᱹᱨᱮ ᱦᱚᱥᱴᱮᱞ ᱨᱮ ᱥᱮ ᱤᱥᱠᱩᱞ ᱠᱚᱨᱮᱫ ᱚᱠᱟ ᱞᱮᱠᱟ ᱤᱥᱤᱱ ᱵᱟᱥᱟᱝ ᱚᱠᱟ ᱞᱮᱠᱟ ᱢᱟᱱᱮ ᱯᱮ ᱫᱟᱲᱮᱭᱟᱜᱼᱟ ᱪᱮᱫ ᱠᱚ ᱧᱟᱢᱚᱜᱼᱟ ᱟᱨᱠᱤ ᱪᱮᱫ ᱠᱚ ᱚ ᱚᱱᱟ ᱠᱚ ᱛᱟᱦᱞᱮ ᱯᱮ ᱵᱮᱱᱟᱣᱟ ᱥᱮ ᱡᱟᱦᱟᱸ ᱠᱷᱚᱱᱟᱜ ᱢᱟᱱᱮ ᱡᱟᱦᱟᱸ ᱨᱮ ᱧᱟᱢᱚᱜ ᱦᱮᱸ ᱥᱮ ᱚᱱᱟ ᱦᱚᱛᱮᱫ ᱛᱮᱜᱮ ᱚᱱᱟ ᱠᱚᱯᱮ

ᱚᱱᱟᱜᱮ ᱢᱚᱱᱮᱭ ᱫᱟᱹᱧ ᱵᱟᱰᱟᱭ ᱡᱚᱝ ᱥᱟᱱᱟᱭᱮᱫ ᱞᱤᱧ ᱛᱟᱦᱮᱸᱫ ᱚᱱᱮ ᱚᱱᱠᱟ ᱟᱨᱠᱤ ᱡᱟᱦᱟᱸ ᱞᱤᱧ ᱞᱟᱹᱭᱟᱵᱤᱱ ᱠᱟᱱ ᱫᱚ ᱚᱻ ᱦᱚᱸ ᱛᱟᱦᱞᱮ ᱟᱫᱚᱧ ᱞᱟᱹᱭᱫᱟ ᱢᱟᱱᱮ ᱡᱚᱢ ᱵᱤᱰᱟᱹ ᱠᱟᱛᱮᱫ ᱯᱮ ᱧᱮᱞ ᱠᱟᱫᱟ ᱛᱚ ᱦᱮᱸ ᱥᱮ ᱪᱮᱫ ᱞᱮᱠᱟ ᱥᱤᱵᱤᱞᱟ ᱪᱮᱫ ᱞᱮᱠᱟ ᱚ ᱛᱟᱦᱞᱮ ᱚᱱᱟ ᱡᱤᱱᱤᱥ ᱦᱚᱸ ᱟᱯᱮ ᱢᱟᱱᱮ ᱦᱚᱲ ᱯᱮ ᱢᱟᱱᱮ ᱯᱮ ᱮᱢ ᱫᱟᱲᱮᱭᱟᱠᱚᱣᱟ ᱦᱮᱸ ᱥᱮ ᱤᱭᱟᱹ ᱞᱟᱹᱜᱤᱫ ᱡᱚᱢ ᱵᱤᱰᱟᱹᱣ ᱞᱟᱹᱜᱤᱫ ᱚᱠᱟ ᱞᱮᱠᱟ ᱥᱮ ᱚᱠᱟ ᱞᱮᱠᱟ ᱵᱩᱡᱷᱟᱹᱜᱼᱟ ᱚᱠᱟ ᱞᱮᱠᱟ ᱛᱮᱭᱟᱨ ᱞᱮᱱᱠᱷᱟᱱ ᱵᱮᱱᱟᱜ ᱠᱟᱱᱟ ᱚᱱᱟ ᱠᱚ ᱢᱟᱱᱮ ᱯᱮ ᱥᱮᱬᱟᱣ ᱠᱚᱣᱟ ᱥᱮᱬᱟ ᱦᱚᱸᱯᱮ ᱫᱟᱲᱮᱭᱟᱜᱼᱟ ᱡᱚᱢ ᱦᱚᱸᱯᱮ ᱫᱟᱲᱮᱭᱟᱜᱼᱟ ᱟᱨᱠᱤ ᱦᱮᱸ ᱥᱮ ᱚᱻ ᱦᱮᱸ ᱦᱮᱸ ᱢᱟ ᱛᱟᱦᱞᱮ ᱴᱷᱤᱠ ᱜᱮᱭᱟ ᱦᱮᱸ ᱟᱪᱪᱷᱟ